ᱦᱮᱞᱳ ᱚᱫᱤᱛᱮᱥ ᱜᱚᱝᱠᱮ ᱦᱮᱸ ᱟᱹᱞᱤᱧ ᱢᱮᱱᱮᱫ ᱛᱟᱦᱮᱱ ᱵᱳᱠᱟᱨᱳ ᱠᱷᱚᱱᱟᱜ

ᱦᱮᱸ ᱩᱱᱤ ᱜᱮᱞᱤᱧ ᱢᱮᱱᱮᱫᱼᱟ ᱦᱳᱭ ᱟᱫᱚ ᱱᱚᱜᱼᱚᱭ ᱡᱮ ᱟᱹᱞᱤᱧ ᱵᱷᱟᱲᱟ ᱨᱮ ᱩᱱᱟᱹᱜ ᱦᱚᱲ ᱠᱚ ᱛᱟᱦᱮᱱ ᱠᱟᱱ ᱛᱟᱞᱤᱧᱟ ᱟᱫᱚ ᱚᱱᱟᱜᱮ ᱥᱚᱨᱠᱟᱨ ᱴᱷᱮᱱ ᱥᱚᱨᱠᱟᱨ ᱢᱟ ᱯᱨᱚᱡᱮᱠᱴ ᱫᱮᱠᱷᱟᱣ ᱫᱚᱨᱠᱟᱨ ᱥᱮ

ᱟᱫᱚ ᱚᱱᱟ ᱜᱮᱞᱤᱧ ᱚᱰᱤᱴ ᱠᱟᱛᱟᱞᱤᱧ ᱵᱤᱱ ᱟᱹᱞᱤᱧᱟᱜ ᱦᱚᱸ ᱦᱮᱸ ᱚᱱᱟ ᱞᱟᱹᱜᱤᱫ ᱞᱤᱧ ᱯᱷᱳᱱ ᱟᱠᱟᱫ ᱵᱮᱱ ᱛᱟᱦᱮᱱ ᱮᱠᱷᱟᱱ ᱩᱱᱟᱹᱜ ᱦᱚᱲ ᱠᱚ ᱛᱟᱦᱮᱱ ᱠᱟᱱᱟ ᱛᱟᱠᱤ ᱡᱟᱦᱟᱱᱟᱜ ᱚᱥᱩᱵᱤᱫᱷᱟ ᱠᱚ ᱟᱞᱚ ᱦᱩᱭᱩᱜ ᱢᱟ ᱦᱮᱸ ᱟᱨ ᱪᱮᱫ ᱦᱮᱸ ᱟᱨ ᱵᱮᱰ ᱥᱤᱴ ᱠᱚ ᱫᱟᱜ ᱠᱚᱨᱮᱱᱟᱜ ᱚᱻ ᱚᱱᱟ ᱠᱚᱫᱚ ᱵᱟᱝ ᱮᱢ ᱦᱩᱭᱮᱱ ᱟᱪᱪᱷᱟ ᱵᱤᱡᱽᱞᱤ ᱜᱮ ᱦᱮᱸ ᱚᱱᱟ ᱢᱟᱛᱚ ᱛᱟᱦᱮᱱ ᱠᱟᱱ ᱜᱮᱭᱟ ᱪᱚᱵᱽᱵᱤᱥ ᱜᱷᱚᱱᱴᱟ ᱦᱮᱸ ᱴᱷᱤᱠ ᱜᱮᱭᱟ ᱛᱚᱵᱮ ᱚᱱᱟ ᱜᱮᱞᱤᱧ ᱢᱮᱱᱮᱫ ᱛᱟᱦᱮᱱᱟ ᱟᱨ ᱡᱟᱦᱟᱱᱟᱜ ᱠᱚᱫᱚ ᱛᱳ ᱵᱟᱭ ᱞᱟᱹᱜᱟᱜ ᱦᱮᱸ ᱴᱷᱤᱠ ᱜᱮᱭᱟ ᱵᱮᱰ ᱥᱤᱴ ᱠᱚᱨᱮᱱᱟᱜ ᱠᱚ ᱫᱚᱨᱠᱟᱨᱚᱜ ᱠᱷᱟᱱ ᱫᱚ ᱴᱷᱤᱠ ᱜᱮᱭᱟ ᱚᱱᱟ ᱠᱚᱦᱚᱸ ᱮᱢᱟᱠᱚ ᱦᱟᱜ